ᱡᱚᱼᱵᱤᱞᱤ

ᱡᱤᱭᱚᱱᱨᱮ ᱜᱤᱫᱟᱹᱨ ᱠᱷᱚᱱᱟᱜ ᱟᱫᱷᱚᱲ ᱫᱷᱟᱨᱤᱡ ᱪᱮᱫ ᱡᱚ ᱠᱚ ᱡᱚᱢ ᱞᱟᱠᱛᱤ ᱠᱟᱱᱟ ᱫᱚᱨᱠᱟᱨ ᱠᱟᱱᱟ ᱢᱩᱞ ᱞᱮᱠᱡᱟ ᱛᱮᱫᱚ

ᱟᱫᱚᱢ ᱦᱚᱲᱠᱚ ᱢᱮᱱᱟ ᱟᱢᱨᱩᱫᱽ ᱵᱷᱩᱱᱰᱟ ᱟᱢᱨᱩᱫᱽ ᱵᱷᱩᱱᱰᱟ ᱵᱤᱞᱤᱜ ᱫᱤᱱ ᱡᱚᱢ ᱢᱮ ᱥᱮᱣ ᱡᱚᱢ ᱢᱮ ᱠᱤᱥᱢᱤᱥ ᱡᱚᱢ ᱢᱮ

ᱱᱤᱢᱵᱩ ᱡᱚᱢ ᱢᱮ ᱱᱚᱣᱟ ᱠᱚ ᱟᱫᱷᱚᱲ ᱚᱠᱛᱚᱨᱮ ᱵᱟᱹᱲᱛᱤᱭ ᱠᱟᱢᱤᱭᱟ ᱚᱱᱟ ᱠᱚ ᱫᱤᱱᱮᱢ ᱡᱚᱢ ᱞᱮᱠᱷᱟᱱ ᱦᱚᱲᱢᱚ ᱵᱮᱹᱥ ᱛᱟᱦᱮᱱᱟ ᱚᱱᱟ ᱥᱟᱶᱛᱮ ᱡᱚᱢᱟᱜ ᱟᱨᱦᱚᱸ ᱢᱮᱱᱟᱜᱼᱟ ᱩᱞ ᱟᱢᱵᱽᱲᱟ ᱡᱚᱡᱚ ᱢᱮᱨᱞᱮᱡ ᱰᱤᱰᱷᱟᱹᱣᱲᱤ ᱵᱟᱨᱩ ᱠᱩᱸᱭᱰᱤ ᱦᱚᱸ ᱡᱚ ᱛᱮᱜᱮ ᱪᱟᱞᱟᱜᱼᱟ ᱚᱱᱟ ᱦᱚᱸᱠᱚ ᱡᱚᱢᱜᱮᱭᱟ ᱵᱟᱠᱲᱮᱛᱮᱫ ᱠᱚ ᱡᱚᱢᱟ ᱚᱱᱟ ᱥᱟᱶᱛᱮ ᱟᱨᱦᱚᱸ ᱢᱮᱱᱟᱜᱼᱟ ᱜᱷᱟᱱᱴᱟᱲ ᱚᱱᱟ ᱠᱚ ᱡᱚᱢ ᱡᱟᱹᱨᱩᱲ ᱠᱟᱱᱟ ᱚᱱᱟᱜᱮ ᱫᱤᱱᱟᱹᱢ ᱡᱚᱢ ᱞᱟᱠᱛᱤ ᱠᱟᱱᱟ ᱫᱟᱲᱮᱭᱟᱜ ᱠᱷᱟᱱ ᱵᱚᱱ ᱚᱱᱟ ᱵᱷᱤᱛᱨᱤ ᱠᱷᱚᱱ ᱩᱛᱩ ᱩᱛᱩ ᱠᱚ ᱪᱮᱫ ᱠᱚᱵᱚᱱ ᱩᱛᱩᱭᱟ ᱩᱛᱩ ᱫᱚ ᱦᱩᱭᱩᱜ ᱠᱟᱱᱟ ᱵᱮᱸᱜᱟᱲ ᱵᱤᱞᱟᱹᱛᱤ ᱟᱞᱩ ᱢᱟᱱᱮ ᱡᱚᱛᱚ ᱜᱮᱵᱚᱱ ᱵᱟᱲᱟᱭᱟ ᱚᱱᱟ ᱠᱚ ᱡᱚᱢ ᱞᱟᱹᱠᱛᱤ ᱠᱟᱱᱟ